ᱦᱮᱸ ᱤᱧ ᱦᱚᱸ ᱠᱟᱹᱴᱤᱡ ᱩᱢᱮᱨ ᱠᱷᱚᱱᱜᱮ ᱫᱟᱬᱟᱱ ᱫᱩᱧ ᱠᱩᱥᱤᱭᱟᱜ ᱛᱟᱦᱮᱸᱜ ᱠᱟᱱ ᱜᱮᱭᱟ ᱢᱮᱱᱫᱚ ᱜᱚᱜᱚ ᱥᱮ ᱵᱟᱵᱟ ᱵᱟᱱᱟ ᱦᱚᱲᱜᱮ ᱤᱧ ᱫᱚ ᱠᱟᱹᱴᱤᱡ ᱩᱢᱮᱨ ᱠᱷᱚᱱ ᱜᱮᱠᱤᱱ ᱟᱥᱮᱱ ᱠᱟᱫᱤᱧᱟ ᱫᱟᱬᱟᱱ ᱞᱟᱹᱭᱛᱮ ᱥᱮ ᱟᱭᱢᱟ ᱞᱮᱠᱟᱱ ᱫᱤᱥᱚᱢ ᱦᱚᱸᱠᱤᱱ ᱧᱮᱞ ᱦᱚᱪᱚ ᱠᱟᱫᱤᱧᱟ ᱥᱮ ᱴᱷᱟᱶ ᱠᱚᱠᱤᱱ ᱧᱮᱞ ᱦᱚᱪᱚ ᱠᱟᱫᱤᱧᱟ ᱟᱨ ᱱᱤᱛᱚᱜ ᱤᱧ ᱢᱟᱧ ᱠᱤᱪᱷᱩ ᱩᱢᱮᱨ ᱦᱩᱭ ᱠᱟᱱ ᱛᱤᱧᱟ ᱠᱤᱪᱷᱩᱧ ᱦᱟᱨᱟᱼᱵᱩᱨᱩ ᱜᱚᱫ ᱠᱟᱱᱟ ᱥᱮ ᱦᱟᱨᱟ ᱵᱩᱨᱩ ᱥᱟᱶ ᱥᱟᱶᱛᱮ ᱥᱩᱫᱷᱩ ᱦᱟᱨᱟ ᱥᱩᱢᱩᱱ ᱫᱚ ᱵᱟᱝᱼᱟ ᱦᱟᱨᱟ ᱥᱟᱶ ᱥᱟᱶᱛᱮ ᱱᱤᱛᱚᱜ ᱤᱧᱟᱹᱜ ᱚᱞᱚᱜ ᱡᱤᱭᱚᱱ ᱦᱚᱸ ᱪᱟᱞᱟᱜ ᱠᱟᱱᱟ ᱚᱞᱚᱜ ᱥᱟᱶᱛᱮ ᱥᱩᱫᱷᱩ ᱚᱞᱚᱜ ᱥᱩᱢᱩᱱ ᱫᱚ ᱵᱟᱝᱟ ᱚᱞᱚᱜ ᱥᱟᱶ ᱥᱟᱶ ᱛᱮᱜᱮ ᱟᱭᱢᱟ ᱞᱮᱠᱟᱱ ᱴᱷᱟᱶ ᱥᱮ ᱟᱭᱢᱟ ᱞᱮᱠᱟᱱ ᱡᱟᱭᱜᱟ ᱦᱚᱸᱧ ᱥᱮᱱ ᱠᱟᱱᱟ ᱡᱮᱞᱮᱠᱟ ᱟᱡᱳᱫᱤᱭᱟᱹᱧ ᱪᱟᱞᱟᱣ ᱠᱟᱱᱟ ᱢᱩᱠᱩᱴᱢᱚᱱᱤᱧ ᱪᱟᱞᱟᱣ ᱠᱟᱱᱟ ᱥᱮ ᱫᱤᱜᱷᱟᱧ ᱪᱟᱞᱟᱣ ᱠᱟᱱᱟ ᱚᱱᱠᱟ ᱟᱭᱢᱟ ᱞᱮᱠᱟᱱ ᱴᱷᱟᱶ ᱨᱮᱜᱤᱧ ᱥᱮᱱ ᱠᱟᱱᱟ ᱥᱮ ᱡᱟᱭᱜᱟ ᱠᱚᱧ ᱧᱮᱞ ᱠᱟᱫᱟ ᱴᱤᱭᱩᱥᱮᱱ ᱤᱭᱟᱹ ᱠᱷᱚᱱᱟᱜ ᱢᱤᱫ ᱫᱷᱟᱶ ᱠᱚ ᱤᱫᱤ ᱞᱮᱜ ᱞᱮᱭᱟ ᱟᱡᱳᱫᱤᱭᱟᱹ ᱚᱸᱰᱮᱧ ᱧᱮᱞ ᱞᱮᱜᱼᱟ ᱟᱵᱚ ᱥᱟᱱᱛᱟᱲ ᱥᱚᱢᱟᱡᱽ ᱨᱮᱭᱟᱜ ᱚᱸᱰᱮ ᱫᱚ ᱟᱡᱳᱫᱤᱭᱟᱹ ᱵᱩᱨᱩ ᱥᱮᱸᱫᱽᱨᱟ ᱠᱚ ᱪᱟᱞᱟᱜ ᱜᱮᱭᱟ ᱥᱟᱱᱛᱟᱲ ᱥᱚᱢᱟᱡᱽ ᱟᱵᱚᱣᱟᱜ ᱡᱟᱦᱟᱸ ᱨᱟᱹᱭᱨᱤᱛᱤ ᱱᱤᱭᱚᱢ ᱞᱮᱠᱟᱛᱮ ᱚᱸᱰᱮ ᱫᱚ ᱵᱟᱹᱭᱥᱟᱹᱠᱷ ᱠᱩᱱᱟᱹᱢᱤ ᱨᱮ ᱚᱸᱰᱮ ᱠᱚ ᱥᱮᱱᱚᱜ ᱛᱮ ᱢᱤᱫᱴᱤᱱ ᱥᱩᱛᱟᱹᱱ ᱴᱟᱺᱰᱤ ᱢᱮᱱᱛᱮ ᱢᱤᱫᱴᱮᱱ ᱰᱟᱹᱦᱤ ᱦᱚᱸ ᱢᱮᱱᱟᱜ ᱠᱟᱫᱟ ᱚᱱᱟ ᱰᱟᱹᱦᱤ ᱨᱮᱫᱚ ᱚᱸᱰᱮ ᱠᱚ ᱡᱟᱣᱨᱟᱜ ᱛᱮ ᱥᱤᱧ ᱥᱤᱝᱨᱟᱹᱭ ᱦᱩᱭᱩᱜᱼᱟ ᱟᱨ ᱯᱚᱴᱚᱢ ᱠᱟᱛᱮ ᱡᱚᱢᱟᱜ ᱠᱚ ᱤᱫᱤᱭᱟ ᱟᱨ ᱚᱱᱟ ᱯᱚᱴᱚᱢ ᱫᱟᱠᱟ ᱥᱮ ᱡᱚᱢᱟᱜ ᱠᱚ ᱡᱚᱢ ᱵᱟᱲᱟᱭ ᱛᱮᱠᱚ ᱩᱱᱠᱩ ᱫᱚ ᱵᱩᱨᱩ ᱥᱮᱸᱫᱽᱨᱟ ᱠᱚ ᱵᱚᱞᱚᱱᱟ ᱵᱩᱨᱩ ᱥᱮᱸᱫᱽᱨᱟ ᱛᱚᱠᱷᱚᱱ ᱚᱰᱳᱝ ᱠᱟᱛᱮ ᱟᱨᱦᱚᱸ ᱚᱱᱟ ᱥᱩᱛᱟᱹᱱ ᱴᱟᱺᱰᱤ ᱨᱮᱠᱚ ᱡᱤᱨᱟᱹᱜᱼᱟ ᱟᱨ ᱚᱱᱟ ᱵᱤᱨᱼᱵᱩᱨᱩ ᱨᱮᱫᱚ ᱟᱭᱢᱟ ᱞᱮᱠᱟ ᱠᱩᱞ ᱵᱟᱱᱟ ᱥᱤᱢ ᱥᱩᱠᱨᱤ ᱦᱚᱨᱤᱱ ᱟᱹᱰᱤ ᱞᱮᱠᱟᱱ ᱜᱮ ᱡᱤᱱᱤᱥ ᱢᱮᱱᱟᱜ ᱠᱟᱜ ᱠᱚᱣᱟ ᱢᱟᱱᱮ ᱡᱤᱵᱽᱼᱡᱤᱭᱟᱹᱞᱤ ᱡᱟᱦᱟᱸᱭ ᱫᱚᱠᱚ ᱢᱮᱛᱟ ᱠᱚ ᱠᱟᱱ ᱩᱱᱠᱩ ᱡᱤᱵᱽᱼᱡᱤᱭᱟᱹᱞᱤ ᱢᱮᱱᱟᱜ ᱠᱟᱜ ᱠᱚᱣᱟ ᱟᱨ ᱚᱱᱟ ᱵᱟᱫ ᱠᱟᱛᱮ ᱦᱚᱸ ᱧᱮᱞᱚᱜᱼᱟ ᱥᱤᱛᱟᱹ ᱰᱟᱹᱰᱤ ᱢᱮᱱᱟᱜ ᱠᱟᱫᱟ ᱥᱤᱛᱟᱹ ᱰᱟᱹᱰᱤ ᱡᱟᱹᱱᱤᱡ ᱥᱤᱛᱟᱹ ᱟᱜ ᱩᱵ ᱧᱮᱞ ᱦᱚᱸ ᱧᱮᱞᱚᱜᱼᱟ ᱥᱮᱭ ᱡᱚᱱᱱᱮ ᱛᱮ ᱡᱟᱹᱱᱤᱡ ᱥᱤᱛᱟᱹ ᱰᱟᱹᱰᱤ ᱥᱮᱫᱟᱭ ᱚᱠᱛᱚ ᱚᱸᱰᱮ ᱵᱚᱸᱜᱟ ᱚᱸᱰᱮ ᱦᱚᱭᱛᱳᱭ ᱩᱢᱩᱜ ᱠᱟᱱ ᱛᱟᱦᱮᱱᱟ ᱥᱚᱭ ᱡᱚᱱᱱᱮ ᱛᱮ ᱩᱱᱤᱭᱟᱜ ᱩᱵ ᱦᱚᱭᱛᱳ ᱧᱮᱞᱚᱜ ᱛᱟᱭᱟ ᱟᱨ ᱚᱱᱟ ᱥᱤᱛᱟᱹ ᱰᱟᱹᱰᱤ ᱵᱟᱫ ᱠᱟᱛᱮᱜ ᱚᱸᱰᱮ ᱵᱟᱨᱭᱟ ᱰᱮᱢ ᱢᱮᱱᱟᱜᱼᱟ ᱟᱡᱳᱫᱤᱭᱟᱹ ᱵᱩᱨᱩ ᱨᱮ ᱡᱮᱞᱮᱠᱟ ᱢᱤᱫᱴᱮᱱ ᱫᱚ ᱢᱮᱱᱟᱜᱼᱟ ᱟᱯᱟᱨ ᱰᱮᱢ ᱢᱮᱫᱴᱮᱱ ᱫᱚ ᱢᱮᱱᱟᱜᱼᱟ ᱞᱳᱣᱟᱨ ᱰᱮᱢ ᱛᱚ ᱧᱮᱞ ᱡᱚᱝ ᱟᱹᱰᱤ ᱪᱮᱦᱨᱟ ᱚᱸᱰᱮ ᱚᱱᱟ ᱡᱟᱭᱜᱟ ᱠᱚ ᱵᱩᱨᱩ ᱪᱚᱴᱨᱮᱢ ᱧᱮᱞᱟ ᱡᱮ ᱢᱤᱫᱴᱟᱱ ᱥᱟᱱᱛᱟᱲᱟᱜ ᱟᱛᱳ ᱢᱤᱫᱴᱟᱱ ᱥᱩᱢᱩᱱ ᱫᱚ ᱵᱟᱝᱟ ᱟᱭᱢᱟ ᱞᱮᱠᱟᱱ ᱟᱛᱳ ᱚᱲᱟᱜ ᱢᱮᱱᱟᱜ ᱠᱟᱫᱟ ᱟᱨ ᱟᱵᱚ ᱥᱟᱱᱛᱟᱲᱟᱜ ᱵᱟᱫ ᱠᱟᱛᱮ ᱨᱮᱦᱚᱸ ᱫᱤᱠᱩᱣᱟᱜ ᱢᱮᱱᱟᱜᱼᱟ ᱡᱮᱞᱮᱠᱟ ᱨᱟᱢ ᱢᱚᱱᱫᱤᱨ ᱫᱤᱠᱩ ᱠᱚᱦᱚᱸ ᱚᱸᱰᱮ ᱠᱚ ᱥᱮᱱᱚᱜ ᱜᱮᱭᱟ ᱟᱵᱚ ᱦᱚᱲ ᱥᱩᱢᱩᱝ ᱫᱚ ᱵᱟᱝ ᱫᱤᱠᱩ ᱦᱚᱸᱠᱚ ᱥᱮᱱᱚᱜ ᱜᱮᱭᱟ ᱟᱠᱚᱣᱟᱜ ᱚᱱᱟ ᱨᱟᱢ ᱢᱚᱱᱫᱤᱨ ᱛᱮ ᱥᱮ ᱥᱟᱶᱛᱮ ᱟᱵᱚᱣᱟᱜ ᱱᱚᱣᱟ ᱵᱤᱨᱼᱵᱩᱨᱩ ᱫᱟᱨᱮᱱᱟᱹᱲᱤ ᱦᱚᱸᱠᱚ ᱧᱮᱞ ᱛᱚᱨᱟᱭᱟ ᱟᱨ ᱤᱱᱟᱹ ᱯᱚᱨᱮ ᱟᱞᱮ ᱫᱤᱜᱷᱟᱞᱮ ᱪᱟᱞᱟᱣ ᱞᱮᱱᱟ ᱢᱮᱱ ᱫᱚ ᱫᱤᱜᱷᱟ ᱛᱮ ᱢᱤᱫᱴᱮᱱ ᱢᱟᱱᱮ ᱥᱚᱢᱩᱫᱨᱚ ᱠᱟᱱᱟ ᱢᱮᱱᱫᱚ ᱚᱸᱰᱮ ᱟᱹᱰᱤ ᱢᱟᱨᱟᱝ ᱛᱮ ᱟᱹᱰᱤ ᱢᱟᱨᱟᱝ ᱛᱮ ᱢᱤᱫᱴᱟᱱ ᱫᱚᱨᱭᱟ ᱥᱮ ᱡᱚᱞᱟ ᱠᱟᱱᱟ ᱢᱮᱱᱫᱚ ᱚᱸᱰᱮ ᱡᱟᱦᱟᱸ ᱥᱮᱱ ᱜᱮᱢ ᱠᱚᱭᱚᱜ ᱠᱷᱟᱹᱞᱤ ᱚᱱᱛᱮ ᱜᱮᱢ ᱮᱞᱟ ᱫᱟᱜ ᱟᱨ ᱫᱟᱜ ᱵᱮᱜᱚᱨ ᱪᱮᱫ ᱦᱚᱸᱜᱮ ᱵᱟᱹᱱᱩᱜᱼᱟ ᱟᱨ ᱚᱸᱰᱮ ᱡᱟᱹᱥᱛᱤ ᱠᱟᱭ ᱛᱮᱫᱚ ᱚᱱᱟ ᱥᱟᱸᱠ ᱨᱮᱭᱟᱜ ᱡᱤᱱᱤᱥᱜᱮ ᱧᱟᱢᱚᱜᱼᱟ ᱚᱱᱟ ᱥᱟᱸᱠ ᱨᱮᱭᱟᱜ ᱡᱤᱱᱤᱥ ᱫᱚ ᱚᱸᱰᱮ ᱟᱹᱰᱤ ᱠᱚᱢ ᱠᱚᱢ ᱜᱚᱱᱚᱝ ᱛᱮᱜᱮ ᱠᱚ ᱧᱟᱢᱚᱜᱼᱟ ᱟᱨ ᱠᱟᱹᱴᱤᱡ ᱩᱢᱮᱨᱟᱱ ᱜᱤᱫᱽᱨᱟᱹ ᱠᱚ ᱫᱟᱬᱟ ᱞᱟᱹᱜᱤᱫ ᱛᱮ ᱥᱮ ᱩᱢᱮᱨ ᱧᱚᱜ ᱟᱱ ᱦᱚᱲ ᱦᱚᱸ ᱫᱟᱬᱟᱱ ᱞᱟᱹᱜᱤᱫ ᱛᱮ ᱚᱸᱰᱮ ᱟᱹᱰᱤ ᱱᱟᱯᱟᱭ ᱱᱟᱯᱟᱭ ᱧᱮᱞ ᱡᱚᱝ ᱨᱮᱭᱟᱜ ᱪᱤᱲᱭᱟᱠᱷᱟᱱᱟ ᱥᱮ ᱟᱹᱰᱤ ᱨᱚᱠᱚᱢ ᱡᱤᱱᱤᱥ ᱢᱮᱱᱟᱜ ᱠᱟᱫᱟ ᱵᱟᱦᱟ ᱵᱟᱜᱟᱱ ᱠᱚ ᱢᱮᱱᱟᱜ ᱠᱟᱫᱟ ᱚᱱᱟ ᱵᱷᱤᱛᱨᱤ ᱨᱮᱜᱮ ᱵᱟᱦᱟ ᱵᱟᱜᱟᱱ ᱵᱷᱤᱛᱨᱤ ᱨᱮᱜᱮ ᱢᱤᱫ ᱫᱷᱟᱨᱮ ᱵᱟᱦᱟ ᱢᱤᱫ ᱫᱷᱟᱨᱮ ᱡᱮᱢᱚᱱ ᱢᱮᱱᱟᱜ ᱠᱚᱣᱟ ᱦᱟᱺᱬᱩ ᱥᱤᱞᱯᱟᱧᱡᱤ ᱠᱩᱞ ᱛᱟᱹᱨᱩᱵᱽ ᱦᱚᱨᱤᱱ ᱥᱮ ᱫᱟᱜ ᱜᱮᱰᱮ ᱟᱹᱰᱤ ᱞᱮᱠᱟᱱ ᱚᱱᱠᱟᱱ ᱡᱤᱱᱤᱥ ᱢᱮᱱᱟᱜ ᱠᱟᱜ ᱠᱚᱣᱟ ᱟᱹᱰᱤ ᱨᱟᱹᱥᱠᱟᱹ ᱵᱩᱡᱷᱟᱹᱜᱼᱟ ᱩᱱᱠᱩ ᱧᱮᱞᱛᱮ ᱟᱨ ᱚᱸᱰᱮ ᱫᱚ ᱡᱚᱠᱷᱚᱱ ᱥᱮᱛᱟᱜ ᱵᱮᱲᱟ ᱵᱮᱲᱟᱭ ᱨᱟᱠᱟᱵᱚᱜ ᱚᱠᱛᱮ ᱩᱱ ᱫᱚ ᱫᱟᱜ ᱵᱟᱹᱭ ᱵᱟᱹᱭ ᱛᱮ ᱡᱷᱚᱛᱚ ᱪᱮᱛᱟᱱ ᱥᱮᱜ ᱦᱤᱡᱩᱜᱼᱟ ᱩᱱᱫᱚ ᱥᱟᱱᱟᱢ ᱦᱚᱲ ᱜᱮᱥᱮ ᱥᱟᱱᱟᱢ ᱠᱚᱜᱮ ᱧᱮᱞ ᱞᱟᱹᱜᱤᱫ ᱛᱮ ᱚᱱᱟ ᱡᱮᱞᱮᱠᱟ ᱫᱟᱜ ᱠᱷᱚᱱᱟᱜ ᱡᱟᱹᱱᱤᱡ ᱵᱮᱲᱟᱭ ᱨᱟᱠᱟᱵᱽ ᱦᱤᱡᱩᱜ ᱠᱟᱱ ᱞᱮᱠᱟ ᱵᱩᱡᱷᱟᱹᱜ ᱟᱥᱮ ᱧᱮᱞᱚᱜᱼᱟ ᱚᱱᱟ ᱧᱮᱞ ᱞᱟᱹᱜᱤᱫ ᱛᱮ ᱚᱱᱟ ᱧᱮᱞ ᱞᱟᱹᱜᱤᱫ ᱛᱮ ᱟᱹᱰᱤ ᱦᱚᱲᱜᱮ ᱚᱱᱟ ᱡᱚᱞᱟ ᱚᱱᱟ ᱡᱚᱞᱟ ᱫᱷᱟᱨᱮ ᱫᱷᱟᱨᱮ ᱛᱮᱠᱚ ᱫᱩᱲᱩᱵ ᱠᱚᱜᱼᱟ ᱢᱮᱱᱫᱚ ᱚᱱᱟ ᱵᱮᱲᱟ ᱧᱮᱞ ᱞᱟᱹᱜᱤᱫ ᱛᱮ ᱪᱮᱫᱟᱜ ᱥᱮ ᱩᱱᱫᱚ ᱵᱮᱲᱟ ᱨᱮᱭᱟᱜ ᱡᱟᱦᱟᱸ ᱛᱟᱨᱟᱥ ᱵᱟᱡᱟᱜᱼᱟ ᱫᱟᱜ ᱪᱮᱛᱟᱱᱨᱮ ᱟᱹᱰᱤ ᱱᱟᱯᱟᱭ ᱡᱚᱝ ᱧᱮᱞᱚᱜᱼᱟ ᱟᱨ ᱛᱤᱠᱤᱱ ᱚᱠᱛᱚ ᱦᱩᱭ ᱞᱮᱱᱠᱷᱟᱱ ᱩᱱᱫᱚ ᱚᱱᱟ ᱫᱟᱜ ᱵᱟᱹᱭ ᱵᱟᱹᱭᱛᱮ ᱡᱷᱚᱛᱚ ᱟᱸᱡᱮᱫ ᱪᱟᱞᱟᱜᱼᱟ ᱚᱸᱰᱮ ᱫᱚ ᱟᱹᱰᱤᱜᱟᱱ ᱦᱚᱲ ᱦᱟᱹᱠᱩ ᱥᱟᱵ ᱠᱚ ᱪᱟᱞᱟᱜᱼᱟ ᱥᱮ ᱦᱟᱹᱠᱩ ᱦᱚᱸ ᱚᱸᱰᱮ ᱫᱚ ᱱᱟᱱᱟ ᱦᱩᱱᱟᱹᱨ ᱨᱮᱱ ᱠᱚ ᱧᱟᱢᱚᱜ ᱟᱥᱮ ᱟᱹᱰᱤ ᱞᱮᱠᱟᱱ ᱦᱟᱹᱠᱩ ᱠᱚ ᱧᱟᱢᱚᱜᱼᱟ ᱦᱟᱹᱠᱩ ᱠᱚᱫᱚ ᱚᱱᱠᱟ ᱦᱟᱸᱜ ᱧᱟᱢ ᱛᱮᱫᱚ ᱞᱟᱹᱴᱩ ᱞᱟᱹᱴᱩ ᱦᱟᱹᱠᱩ ᱡᱟᱦᱟᱸ ᱠᱚᱫᱚ ᱟᱵᱚ ᱱᱚᱣᱟ ᱫᱚᱨᱭᱟ ᱟᱵᱚᱣᱟᱜ ᱱᱚᱣᱟ ᱫᱚᱨᱭᱟ ᱥᱮ ᱟᱵᱚᱣᱟᱜ ᱱᱚᱣᱟ ᱯᱩᱠᱷᱨᱤ ᱫᱚ ᱵᱟᱸᱫᱷ ᱠᱚᱨᱮ ᱫᱚ ᱵᱟᱝ ᱠᱚ ᱧᱟᱢᱚᱜ ᱜᱮᱭᱟ ᱚᱱᱠᱟ ᱢᱮᱱᱟᱜ ᱠᱟᱜ ᱠᱚᱣᱟ ᱟᱨ ᱚᱸᱰᱮ ᱧᱮᱞ ᱪᱮᱨᱦᱟ ᱥᱮ ᱫᱟᱜ ᱫᱟᱜ ᱟᱹᱰᱤ ᱟᱭᱢᱟ ᱫᱟᱜ ᱟᱹᱰᱤ ᱵᱷᱟᱜᱮ ᱵᱩᱡᱷᱟᱹᱜᱼᱟ ᱟᱨ ᱚᱸᱰᱮ ᱧᱮᱞ ᱯᱩᱨᱟᱹᱣ ᱠᱟᱛᱮᱜ ᱟᱞᱮ ᱫᱚ ᱫᱚᱥᱨᱟ ᱟᱵᱟᱨ ᱢᱩᱠᱩᱴᱢᱚᱱᱤᱯᱩᱨ ᱞᱮ ᱦᱮᱡᱱᱟ ᱢᱩᱠᱩᱴᱢᱚᱱᱤᱯᱩᱨ ᱨᱮᱦᱚᱸ ᱚᱱᱠᱟᱜᱮ ᱚᱸᱰᱮ ᱦᱚᱸ ᱥᱩᱫᱷᱩ ᱰᱮᱢ ᱚᱸᱰᱮ ᱦᱚᱸ ᱰᱮᱢ ᱨᱮ ᱥᱩᱫᱷᱩ ᱫᱟᱜ ᱟᱨ ᱫᱟᱜ ᱫᱟᱜ ᱵᱮᱜᱚᱨ ᱪᱮᱫ ᱦᱚᱸ ᱵᱟᱝ ᱦᱮᱸ ᱢᱤᱫ ᱥᱟᱭᱤᱴ ᱫᱚ ᱛᱚᱵᱩᱣ ᱱᱚᱣᱟ ᱫᱷᱟᱨᱮ ᱜᱮ ᱧᱮᱞᱚᱜᱼᱟ ᱢᱩᱠᱩᱢᱚᱱᱤᱯᱩᱨ ᱨᱮᱫᱚ ᱡᱮ ᱢᱤᱫᱴᱮᱱ ᱪᱤᱲᱭᱟᱠᱷᱟᱱᱟ ᱢᱮᱱᱟᱜᱼᱟ ᱟᱨ ᱢᱤᱫ ᱫᱷᱟᱨᱮ ᱫᱚ ᱯᱟᱨᱠ ᱢᱮᱱᱟᱜᱼᱟ ᱯᱟᱨᱠ ᱨᱮᱦᱚᱸ ᱱᱚᱰᱮ ᱫᱟᱬᱟᱱ ᱦᱚᱸ ᱜᱟᱱᱚᱜᱼᱟ ᱛᱚᱵᱮ ᱦᱮᱸ ᱱᱚᱰᱮ ᱫᱚ ᱠᱟᱹᱣᱰᱤ ᱞᱟᱜᱟᱜᱼᱟ ᱵᱚᱞᱚᱱ ᱞᱟᱹᱜᱤᱫ ᱛᱮ ᱟᱨ ᱪᱤᱲᱭᱟᱠᱷᱟᱱᱟ ᱫᱚ ᱚᱱᱟ ᱫᱚ ᱫᱚᱨᱭᱟ ᱛᱟᱞᱟᱢ ᱯᱟᱨᱚᱢ ᱞᱮᱱᱠᱷᱟᱱ ᱟᱫᱚ ᱵᱟᱢ ᱧᱮᱞ ᱫᱟᱲᱮᱭᱟᱜᱼᱟ ᱟᱨ ᱚᱱᱟ ᱨᱮᱦᱚᱸ ᱚᱱᱠᱟᱜᱮ ᱦᱚᱨᱤᱱ ᱠᱚ ᱵᱷᱟᱞᱩᱠ ᱠᱚ ᱚᱱᱠᱟᱱ ᱡᱤᱱᱤᱥ ᱠᱚ ᱢᱮᱱᱟᱜ ᱟᱠᱟᱫ ᱠᱚᱣᱟ ᱟᱨ ᱚᱱᱟ ᱫᱚᱨᱭᱟᱨᱮ ᱵᱚᱞᱚᱱ ᱞᱟᱹᱜᱤᱫ ᱛᱮ ᱠᱟᱹᱣᱰᱤ ᱞᱟᱜᱟᱜᱼᱟ ᱟᱹᱰᱤᱜᱟᱱ ᱛᱚ ᱚᱱᱟ ᱠᱚ ᱧᱮᱞᱛᱮ ᱟᱹᱰᱤ ᱱᱟᱯᱟᱭ ᱵᱩᱡᱷᱟᱹᱜᱼᱟ ᱚᱱᱟ ᱫᱚᱨᱭᱟ ᱨᱮᱱᱟᱜ ᱫᱟᱜ ᱠᱚ ᱟᱹᱰᱤ ᱢᱚᱡᱽ ᱜᱮ ᱦᱮᱞᱠᱟᱜᱼᱟ ᱥᱮ ᱟᱹᱰᱤ ᱪᱮᱦᱨᱟ ᱧᱮᱞᱚᱜᱼᱟ ᱤᱱᱟᱹᱜᱮ